ᱤᱥᱤᱱ ᱵᱟᱥᱟᱝ ᱢᱤᱫᱴᱮᱱ ᱟᱨᱴ ᱠᱟᱱᱟ ᱟᱨ ᱱᱤᱭᱟᱹ ᱤᱥᱤᱱ ᱵᱟᱥᱟᱝ ᱟᱜ ᱫᱩᱨᱤᱵ ᱜᱮ ᱢᱟᱹᱱᱢᱤ ᱠᱚ ᱡᱚᱢᱟ ᱟᱨ ᱡᱤᱣᱚᱱ ᱦᱚᱲᱢᱚ ᱥᱟᱶᱟᱨ ᱠᱚ ᱨᱩᱠᱷᱭᱟᱹᱭᱟ ᱟᱵᱟᱨ ᱱᱤᱭᱟᱹ ᱤᱥᱤᱱ ᱵᱟᱥᱟᱝ ᱫᱚ ᱠᱷᱟᱹᱞᱤ ᱡᱮ ᱛᱤᱨᱞᱟᱹ ᱦᱚᱯᱚᱱᱟᱜ ᱠᱟᱱᱟ ᱱᱤᱭᱟᱹ ᱵᱷᱟᱵᱱᱟ ᱫᱚ ᱟᱹᱰᱤᱜᱮ ᱢᱟᱨᱮ ᱵᱷᱟᱵᱱᱟ ᱠᱟᱱᱟ ᱱᱤᱛᱚᱝ ᱟᱜ ᱡᱩᱜ ᱨᱮᱫᱚ ᱥᱮ ᱜᱞᱳᱵᱟᱞᱟᱭᱡᱮᱥᱚᱱ ᱨᱮᱭᱟᱜ ᱵᱤᱥᱥᱚ ᱨᱮᱫᱚ ᱠᱚᱲᱟ ᱠᱩᱲᱤ ᱩᱵᱷᱚᱭ ᱜᱮᱠᱚ ᱤᱥᱤᱱ ᱫᱟᱲᱮᱭᱟᱜᱼᱟ ᱟᱨ ᱱᱤᱭᱟᱹ ᱤᱥᱤᱱ ᱢᱟᱫᱷᱚᱢ ᱛᱮ ᱱᱤᱡᱮᱨᱟᱜ ᱢᱤᱫᱴᱮᱱ ᱟᱨᱴ ᱚᱱᱟ ᱟᱢᱮᱢ ᱯᱨᱚᱠᱟᱥ ᱫᱟᱲᱮᱭᱟᱜᱼᱟ ᱥᱮ ᱚᱱᱟᱢ ᱰᱮᱵᱷᱞᱚᱯ ᱫᱟᱲᱮᱭᱟᱜᱼᱟ ᱡᱟᱦᱟᱸ ᱫᱟᱨᱟᱭ ᱛᱮᱫᱚ ᱠᱷᱟᱹᱞᱤ ᱱᱤᱡᱮᱨᱟᱜ ᱥᱮ ᱱᱤᱡᱮᱨᱟᱜ ᱥᱟᱫ ᱢᱮᱴᱟᱣ ᱫᱚ ᱵᱟᱝ ᱚᱱᱟ ᱥᱟᱶᱛᱮ ᱟᱨᱚ ᱮᱴᱟᱜ ᱦᱚᱲ ᱥᱮᱵᱟᱢ ᱮᱢ ᱫᱟᱲᱮᱭᱟᱠᱚᱣᱟ ᱦᱮ ᱩᱱᱠᱩ ᱦᱚᱸ ᱵᱷᱟᱹᱜᱤ ᱠᱚ ᱵᱩᱡᱷᱟᱹᱣᱟ ᱥᱮ ᱩᱱᱠᱩᱣᱟᱜ ᱡᱟᱦᱟᱸ ᱡᱚᱢᱧᱩᱨᱮ ᱛᱨᱤᱯᱛᱤ ᱚᱱᱟᱢ ᱮᱢ ᱫᱟᱲᱮᱭᱟᱠᱚᱣᱟ ᱟᱨ ᱱᱤᱭᱟᱹ ᱢᱤᱫᱴᱮᱱ ᱱᱤᱛᱚᱝ ᱫᱚ ᱵᱮᱯᱥᱟ ᱠᱷᱮᱛᱨᱮ ᱨᱮ ᱟᱹᱰᱤ ᱢᱟᱨᱟᱝ ᱡᱟᱭᱜᱟᱭ ᱫᱚᱠᱷᱚᱞ ᱟᱠᱟᱫᱟ ᱢᱤᱫᱴᱮᱡ ᱞᱟᱹᱴᱩ ᱞᱟᱹᱴᱩ ᱠᱩᱠ ᱵᱮᱱᱟᱣ ᱫᱟᱲᱮᱞᱮᱱ ᱠᱷᱟᱱᱮᱢ ᱵᱷᱟᱹᱜᱤ ᱨᱚᱡᱜᱟᱨ ᱦᱚᱸ ᱡᱮᱢᱚᱱ ᱦᱩᱭᱩᱜᱼᱟ ᱥᱟᱶᱛᱮ ᱴᱩᱨᱤᱡᱚᱢ ᱠᱚ ᱟᱠᱚᱨᱥᱚᱱ ᱨᱮᱭᱟᱜ ᱦᱚᱸ ᱢᱤᱫᱴᱮᱱ ᱵᱷᱟᱹᱜᱤ ᱡᱟᱭᱜᱟ ᱠᱟᱱᱟ ᱫᱮᱥ ᱵᱤᱫᱮᱥ ᱵᱤᱵᱷᱤᱱᱱᱚ ᱫᱷᱟᱹᱨᱛᱤ ᱨᱮᱱᱟᱜ ᱵᱤᱵᱷᱤᱱᱱᱚ ᱯᱨᱟᱱᱛᱚ ᱨᱮ ᱵᱤᱵᱷᱤᱱᱱᱚ ᱨᱚᱠᱚᱢ ᱡᱚᱢ ᱧᱩ ᱢᱮᱱᱟᱜᱼᱟ ᱚᱱᱟ ᱠᱚᱦᱚᱸ ᱢᱤᱫᱴᱮᱱ ᱵᱮᱯᱟᱨ ᱨᱮᱭᱟᱜ ᱢᱤᱫᱴᱮᱱ ᱵᱷᱟᱹᱜᱤ ᱡᱟᱭᱜᱟᱨᱮ ᱥᱮᱴᱮᱨ ᱟᱠᱟᱱᱟ ᱱᱤᱛᱚᱝ ᱦᱚᱸ ᱚᱠᱚᱭ ᱫᱚ ᱡᱚᱢ ᱧᱩ ᱩᱭᱦᱟᱹᱨ ᱛᱮᱜᱮ ᱠᱚ ᱪᱟᱞᱟᱜᱼᱟ ᱚᱠᱚᱭ ᱫᱚ ᱚᱱᱟ ᱡᱟᱭᱜᱟᱭ ᱪᱟᱞᱟᱣ ᱞᱮᱱᱠᱷᱟᱱ ᱚᱱᱟ ᱡᱚᱢᱧᱩᱭ ᱩᱭᱦᱟᱹᱨᱟ ᱥᱮ ᱡᱚᱢᱧᱩ ᱥᱟᱱᱟᱭᱮᱭᱟ ᱱᱚᱝᱠᱟᱱᱟᱜ ᱢᱤᱫᱴᱮᱱᱟᱹᱰᱤᱛᱮᱫ ᱟᱹᱰᱤ ᱵᱷᱟᱹᱜᱤᱵᱮᱵᱚᱥᱛᱟ ᱠᱟᱱᱟ